ᱛᱤᱦᱤᱧ ᱯᱮᱦᱚᱲ ᱨᱮᱱᱟᱜ ᱤᱥᱤᱱ ᱠᱟᱛᱷᱟ ᱛᱟᱦᱮᱸ ᱠᱟᱱᱟ ᱟᱨᱦᱚᱸ ᱯᱮᱼᱦᱚᱲᱠᱚ ᱦᱮᱡ ᱡᱩᱴᱤᱡ ᱮᱱᱟ ᱛᱟᱦᱚᱞᱮ ᱪᱷᱚᱼᱡᱚᱱ ᱨᱮᱱᱟᱜ ᱤᱧ ᱤᱥᱤᱱ ᱠᱮᱫᱟ ᱟᱫᱚ ᱯᱚᱨᱛᱷᱚᱢ ᱨᱮ ᱪᱩᱞᱦᱟᱹᱧ ᱡᱩᱞ ᱠᱮᱫᱟ ᱫᱟᱠᱟ ᱴᱩᱠᱩᱡ ᱤᱧ ᱞᱟᱫᱮ ᱠᱮᱫᱟ ᱫᱟᱜ ᱤᱧ ᱫᱩᱞ ᱠᱮᱫᱟ ᱪᱟᱣᱞᱮᱧ ᱠᱷᱟᱸᱡᱚ ᱠᱮᱫᱟ ᱛᱟᱯᱚᱨᱮᱧ ᱦᱮᱰᱮᱡ ᱠᱮᱫᱟ ᱦᱮᱰᱮᱡ ᱠᱟᱛᱮᱜ ᱤᱧ ᱤᱥᱤᱱᱮᱱᱟ ᱯᱷᱮᱰ ᱠᱤᱫᱟᱧ ᱟᱹᱬᱤᱡ ᱠᱤᱫᱟᱹᱧ ᱚᱱᱠᱟ ᱞᱮᱠᱟ ᱫᱟᱠᱟᱧ ᱤᱥᱤᱱ ᱠᱮᱫᱟ ᱛᱟᱨᱯᱚᱨᱮ ᱟᱵᱟᱨ ᱩᱛᱩᱧ ᱪᱚᱸᱫᱟ ᱠᱮᱫᱟ ᱠᱚᱲᱦᱟᱧ ᱞᱟᱫᱮ ᱠᱮᱫᱟ ᱥᱩᱱᱩᱢᱤᱧ ᱫᱩᱞ ᱠᱮᱫᱟ ᱯᱟᱸᱪᱼᱯᱷᱚᱲᱚᱱᱤᱧ ᱞᱟᱜᱟᱣᱟᱫᱟ ᱯᱮᱸᱭᱟᱡᱽ ᱟᱫᱟ ᱨᱟᱹᱥᱩᱱ ᱢᱟᱹᱨᱤᱪ ᱢᱚᱥᱞᱟ ᱡᱷᱚᱛᱚ ᱞᱟᱜᱟᱣ ᱠᱟᱛᱮᱜ ᱤᱧ ᱜᱷᱟᱱᱴᱟ ᱢᱮᱥᱟᱞ ᱠᱮᱫᱟ ᱤᱱᱟᱹᱯᱚᱨ ᱡᱤᱞ ᱤᱧ ᱠᱷᱟᱸᱡᱚ ᱠᱮᱫᱟ ᱡᱤᱞ ᱤᱧ ᱠᱷᱟᱸᱡᱚ ᱠᱮᱫᱟ ᱡᱤᱞ ᱟᱫᱷᱼᱜᱷᱚᱱᱴᱟ ᱫᱷᱚᱨᱮᱧ ᱨᱩᱱ ᱠᱮᱫᱟ ᱨᱩᱱ ᱯᱚᱨ ᱫᱟᱜ ᱤᱧ ᱫᱩᱞ ᱟᱫᱟ ᱫᱟᱜ ᱫᱩᱞ ᱯᱚᱨ ᱟᱵᱟᱨ ᱟᱫᱷᱼᱜᱷᱚᱱᱴᱟ ᱫᱷᱚᱨᱮ ᱦᱮᱰᱮᱡ ᱠᱟᱛᱮᱜ ᱤᱧ ᱯᱷᱮᱰ ᱠᱮᱫᱟ